ᱡᱚᱦᱟᱨ ᱜᱮ ᱤᱧ ᱢᱮᱱᱫᱟ ᱤᱧ ᱢᱮᱱᱫᱟ ᱞᱩᱠᱲᱤᱛᱤᱨ ᱠᱷᱚᱱᱟᱜ ᱛᱚ ᱢᱤᱫᱴᱮᱱ ᱟᱨ ᱟᱹᱰᱤ ᱢᱚᱡᱽ ᱧᱚᱜ ᱨᱟᱦᱟᱛᱤᱧ ᱢᱮᱱᱫᱟ ᱚᱰᱟᱨ ᱠᱟᱛᱮᱫ ᱛᱚ ᱟᱹᱜᱩ ᱦᱚᱴᱚ ᱟᱹᱧᱯᱮ ᱢᱚᱡᱽ ᱧᱚᱜ ᱡᱮᱱᱚ ᱨᱮᱭᱟᱲ ᱜᱮ ᱛᱟᱦᱮᱱ ᱢᱟᱱᱮ ᱥᱚᱨᱤ ᱡᱮᱱᱚ ᱵᱟᱝ ᱨᱮᱭᱟᱲᱚᱜ ᱞᱚᱞᱚ ᱜᱮ ᱛᱟᱦᱮᱱ ᱟᱨᱠᱤ ᱞᱚᱞᱚ ᱜᱮ ᱛᱟᱦᱮᱱ ᱡᱮᱱᱚ ᱢᱚᱡᱽ ᱜᱮ ᱛᱟᱦᱮᱱ ᱟᱞᱚ ᱦᱤᱨᱤᱡᱚᱜᱢᱟ ᱢᱚᱡᱽᱛᱮ ᱯᱮᱠ ᱠᱟᱛᱮᱫ ᱟᱹᱜᱩᱣᱟᱹᱧ ᱯᱮ ᱛᱳ ᱟᱨ ᱡᱩᱫᱤ ᱯᱮ ᱟᱨ ᱟᱵᱚ ᱥᱟᱨᱟ ᱱᱟᱠᱷᱟᱡ ᱫᱟᱲᱮᱭᱟᱜ ᱠᱷᱟᱡ ᱯᱮ ᱱᱚᱴᱟ ᱵᱷᱤᱛᱤᱨ ᱛᱮ ᱥᱮᱴᱮᱨᱚᱜ ᱨᱮᱱᱟᱜ ᱱᱚᱴᱟ ᱵᱷᱤᱛᱤᱨ ᱨᱮ ᱡᱚᱫᱤ ᱯᱮ ᱟᱹᱜᱩ ᱥᱮᱴᱮᱨ ᱞᱮᱱᱠᱷᱟᱡ ᱛᱚ ᱯᱚᱭᱥᱟ ᱫᱚ ᱚᱲᱟᱜ ᱨᱮᱜᱮᱧ ᱯᱮᱢᱮᱴ ᱟᱯᱮᱭᱟ ᱢᱟᱱᱮ ᱯᱚᱭᱥᱟ ᱫᱚ ᱯᱷᱳᱱᱯᱮ ᱨᱮᱫᱚ ᱵᱟᱹᱧ ᱯᱮᱭᱢᱮᱴ ᱫᱟᱲᱮᱭᱟᱜᱼᱟ ᱦᱮᱡ ᱠᱟᱛᱮᱫ ᱜᱮ ᱢᱟᱱᱮ ᱰᱟᱭᱨᱮᱠᱴ ᱟᱯᱮᱜᱮᱧ ᱮᱢᱟᱯᱮᱭᱟ ᱯᱚᱭᱥᱟ ᱫᱚ ᱛᱚ ᱱᱚᱴᱟ ᱵᱷᱤᱛᱨᱤ ᱛᱮ ᱟᱹᱜᱩ ᱥᱮᱴᱮᱨᱟᱹᱧ ᱯᱮ ᱟᱨ ᱱᱚᱴᱟ ᱵᱷᱤᱛᱨᱤ ᱛᱮᱯᱮ ᱥᱮᱴᱮᱨ ᱞᱮᱠᱷᱟᱡ ᱟᱯᱮ ᱦᱟᱛᱮ ᱦᱟᱛᱮᱧ ᱯᱚᱭᱥᱟᱧ ᱮᱢᱟᱯᱮᱭᱟ ᱡᱮᱱᱚ ᱟᱨ ᱚᱱᱟ ᱡᱮᱱᱚ ᱟᱨ ᱵᱟᱝ ᱞᱟᱲᱮᱡᱚᱜ ᱵᱟᱝ ᱡᱮᱱᱚ ᱦᱤᱨᱤᱡᱚᱜ ᱚᱱᱟᱜᱮ